ᱦᱮᱸ ᱱᱚᱣᱟ ᱯᱚᱪᱷᱤᱢ ᱵᱚᱨᱫᱷᱚᱢᱟᱱ ᱨᱮᱫᱚ ᱯᱟᱲᱦᱟᱜ ᱠᱚᱦᱚᱸ ᱰᱷᱮᱨ ᱜᱮ ᱢᱮᱱᱟᱜ ᱠᱟᱜ ᱠᱚᱣᱟ ᱦᱮᱸ ᱟᱨᱚ ᱵᱮᱠᱟᱨ ᱫᱚᱢᱮ ᱢᱮᱱᱟᱜ ᱠᱟᱜ ᱠᱚᱜᱮᱭᱟ ᱟᱫᱚ ᱢᱮᱱᱟᱜ ᱠᱟᱛᱮ ᱨᱮᱦᱚᱸ ᱪᱟᱹᱠᱨᱤ ᱵᱟᱹᱠᱨᱤ ᱛᱚ ᱟᱨ ᱵᱟᱹᱱᱩᱜ ᱠᱟᱜ ᱛᱟᱠᱚᱣᱟ ᱟᱫᱚ ᱩᱱᱠᱩ ᱫᱚ ᱤᱱᱠᱟᱹ ᱡᱚᱛᱚ ᱦᱚᱲ ᱫᱚ ᱵᱟᱝ ᱠᱚ ᱠᱟᱹᱢᱤ ᱫᱟᱲᱮᱭᱟᱜᱼᱟ ᱚᱠᱚᱭ ᱠᱚᱠᱚ ᱠᱟᱹᱢᱤ ᱫᱟᱲᱮᱭᱟᱜᱼᱟ ᱚᱠᱚᱭ ᱫᱚ ᱵᱟᱝᱠᱚ ᱠᱟᱹᱢᱤ ᱫᱟᱲᱮᱭᱟᱜᱼᱟ ᱚᱠᱚᱭ ᱫᱚ ᱩᱱᱟᱹᱜ ᱯᱟᱲᱦᱟᱣ ᱠᱟᱛᱮ ᱦᱚᱸ ᱪᱟᱹᱠᱨᱤ ᱛᱚ ᱟᱨ ᱵᱟᱹᱱᱩᱜ ᱠᱟᱜ ᱛᱟᱠᱚᱣᱟ ᱟᱫᱚ ᱛᱟᱦᱚᱞᱮ ᱡᱟᱦᱟᱸᱭ ᱵᱟᱭ ᱫᱟᱲᱮᱭᱟᱜᱼᱟ ᱩᱱᱤ ᱫᱚ ᱚᱲᱟᱜ ᱠᱚᱨᱮ ᱜᱮ ᱢᱮᱱᱟᱭᱟ ᱟᱨ ᱡᱟᱦᱟᱸᱭᱮ ᱫᱟᱲᱮᱭᱟᱜᱼᱟᱭ ᱩᱱᱤ ᱫᱚ ᱯᱟᱲᱦᱟᱣ ᱠᱟᱛᱮ ᱨᱮᱦᱚᱸ ᱠᱟᱹᱢᱤ ᱟᱹᱥᱩᱞᱚᱜ ᱠᱟᱱᱟᱭ ᱡᱟᱦᱟᱸᱭ ᱵᱟᱠᱚ ᱫᱟᱲᱮᱭᱟᱜᱼᱟ ᱩᱱᱠᱩ ᱫᱚ ᱠᱚᱥᱴᱚ ᱡᱟᱞᱟ ᱧᱚᱜ ᱨᱮᱜᱮ ᱢᱮᱱᱟᱜ ᱟᱠᱟᱜ ᱠᱚᱣᱟ ᱟᱨ ᱡᱟᱦᱟᱸᱭ ᱨᱮᱱ ᱜᱚᱼᱵᱟᱵᱟ ᱢᱮᱱᱟᱜ ᱠᱟᱜ ᱠᱚᱣᱟ ᱟᱫᱚ ᱛᱟᱦᱞᱮ ᱩᱱᱠᱩ ᱫᱚ ᱴᱷᱤᱠ ᱜᱮᱭᱟ ᱦᱮᱸ ᱢᱮᱱᱟᱜ ᱧᱚᱜ ᱟᱱ ᱦᱚᱲ ᱫᱚ ᱟᱨ ᱵᱟᱹᱱᱩᱜ ᱧᱚᱜ ᱟᱱ ᱦᱚᱲ ᱫᱚ ᱩᱱᱤ ᱫᱚ ᱠᱟᱹᱢᱤᱭ ᱪᱟᱞᱟᱣ ᱠᱚᱜᱼᱟᱭ